ᱯᱚᱪᱷᱤᱢ ᱵᱟᱝᱞᱟ ᱨᱮᱫᱚ ᱱᱚᱰᱮ ᱫᱚᱢᱮ ᱠᱤᱪᱷᱩ ᱜᱮ ᱢᱮᱱᱟᱜᱼᱟ ᱡᱳᱜᱟᱡᱚᱜᱽ ᱵᱮᱵᱚᱥᱛᱷᱟ ᱠᱤᱱᱛᱩ ᱮᱴᱟᱜ ᱫᱮᱥ ᱨᱮᱫᱚ ᱵᱟᱹᱪᱩᱜᱼᱟ ᱟᱨ ᱱᱚᱰᱮ ᱡᱮᱢᱚᱱ ᱟᱵᱚᱣᱟᱜ ᱫᱮᱥ ᱨᱮᱫᱚ ᱠᱚᱭᱞᱟ ᱠᱚᱭᱞᱟ ᱠᱟᱱᱟ ᱟᱨᱚ ᱫᱷᱤᱨᱤ ᱠᱚᱠᱚ ᱤᱭᱟᱹᱭᱟ ᱟᱨᱚ ᱫᱚᱢᱮ ᱠᱤᱪᱷᱩ ᱠᱟᱹᱢᱤᱜᱮ ᱢᱮᱱᱟᱜᱼᱟ ᱠᱤᱱᱛᱩ ᱮᱴᱟᱜ ᱫᱮᱥ ᱨᱮᱫᱚ ᱚᱱᱟ ᱠᱚᱫᱚ ᱵᱟᱹᱪᱩᱜᱼᱟ ᱱᱚᱰᱮ ᱫᱚ ᱯᱟᱲᱦᱟᱜ ᱡᱳᱜᱟᱡᱳᱜᱽ ᱵᱮᱵᱚᱥᱛᱷᱟ ᱟᱨᱚ ᱡᱟᱦᱟᱱᱟᱜ ᱡᱟᱦᱟᱸ ᱥᱮᱫ ᱜᱮ ᱫᱟᱬᱟᱱ ᱪᱟᱞᱟᱜ ᱞᱟᱹᱜᱤᱫ ᱨᱮᱹᱞ ᱮᱥᱴᱮᱥᱮᱱ ᱵᱟᱥ ᱮᱥᱴᱮᱥᱮᱱ ᱴᱚᱴᱳ ᱮᱥᱴᱮᱥᱮᱱ ᱫᱚᱢᱮ ᱠᱤᱪᱷᱩ ᱜᱮ ᱢᱮᱱᱟᱜᱼᱟ ᱠᱤᱱᱛᱩ ᱮᱴᱟᱜ ᱫᱮᱥ ᱨᱮᱫᱚ ᱵᱟᱹᱪᱩᱜᱼᱟ ᱚᱱᱠᱟ ᱫᱚ ᱟᱨ ᱱᱚᱰᱮ ᱫᱚᱢᱮ ᱠᱤᱪᱷᱩ ᱜᱮ ᱩᱱᱱᱚᱛᱤ ᱦᱩᱭ ᱠᱟᱱᱟ ᱮᱴᱟᱜ ᱫᱮᱥ ᱨᱮᱫᱚ ᱩᱱᱟᱹᱜ ᱩᱱᱱᱚᱛᱤ ᱫᱚ ᱵᱟᱝ ᱦᱩᱭ ᱠᱟᱱᱟ ᱟᱨ ᱱᱚᱰᱮ ᱫᱚ ᱡᱟᱦᱟᱸ ᱛᱤᱱᱟᱹᱜ ᱦᱚᱲ ᱢᱮᱱᱟᱜ ᱠᱚᱣᱟ ᱥᱚᱵ ᱦᱚᱲᱟᱜ ᱜᱮᱠᱚ ᱥᱟᱦᱟᱡᱡᱚᱭ ᱛᱮᱜᱮ ᱠᱤᱱᱛᱩ ᱮᱴᱟᱜ ᱫᱮᱥ ᱨᱮᱫᱚ ᱵᱟᱝ ᱟᱵᱚ ᱱᱚᱰᱮ ᱫᱚ ᱫᱚᱢᱮ ᱦᱚᱲᱜᱮ ᱥᱚᱵ ᱦᱚᱲ ᱥᱮᱜ ᱠᱚ ᱨᱚᱲᱛᱮ ᱠᱤᱱᱛᱩ ᱟᱫᱚ